ᱢᱟᱲᱟᱝ ᱫᱚ ᱦᱚᱲᱢᱚ ᱯᱷᱟᱨᱪᱟ ᱫᱚᱦᱚ ᱞᱟᱹᱜᱤᱫ ᱛᱮ ᱦᱚᱲᱢᱚ ᱡᱚᱴᱚᱱ ᱡᱚᱜᱟᱣ ᱞᱟᱹᱜᱤᱫ ᱛᱩᱲᱤ ᱥᱩᱱᱩᱢ ᱥᱟᱥᱟᱝ ᱠᱚᱵᱚᱱ ᱚᱡᱚᱜᱮᱫ ᱛᱟᱦᱮᱱᱟ ᱟᱨ ᱦᱚᱲᱢᱚ ᱥᱟᱯᱟᱵᱚᱱ ᱫᱚᱦᱚᱭᱮᱫ ᱛᱟᱦᱮᱱᱟ ᱟᱨ ᱩᱵ ᱡᱚᱛᱚᱱ ᱞᱟᱹᱜᱤᱫ ᱦᱚᱸ ᱦᱟᱥᱟ ᱛᱮᱵᱚᱱ ᱱᱟᱲᱠᱟᱭᱮᱫ ᱛᱟᱦᱮᱸ ᱠᱟᱱᱟ ᱢᱮᱱᱠᱷᱟᱱ ᱱᱟᱦᱟᱜ ᱫᱚ ᱟᱹᱰᱤ ᱜᱟᱱ ᱜᱮ ᱟᱹᱨᱩ ᱯᱷᱮᱮᱨᱟᱣ ᱦᱩᱭ ᱠᱟᱱᱟ ᱟᱵᱚᱣᱟᱜ ᱦᱚᱲᱢᱚ ᱡᱚᱛᱚᱱ ᱞᱟᱹᱜᱤᱫ ᱟᱹᱰᱤ ᱞᱮᱠᱟᱱ ᱠᱚᱥᱢᱮᱴᱤᱠ ᱟᱹᱰᱤ ᱞᱮᱠᱟᱱ ᱠᱮᱢᱤᱠᱮᱞ ᱨᱮᱱᱟᱜ ᱥᱟᱵᱟᱱ ᱥᱮᱢᱯᱩ ᱠᱚ ᱩᱰᱩᱠ ᱟᱠᱟᱱᱟ ᱚᱱᱟᱛᱮ ᱟᱵᱚ ᱟᱵᱚᱣᱟᱜ ᱦᱚᱲᱢᱚ ᱵᱚᱱ ᱥᱟᱯᱟᱭᱮᱫ ᱛᱟᱵᱚᱱᱟ ᱟᱨ ᱚᱡᱚᱜ ᱞᱟᱹᱜᱤᱫ ᱦᱚᱸ ᱟᱹᱰᱤ ᱞᱮᱠᱟᱱ ᱥᱩᱱᱩᱢ ᱠᱚ ᱥᱮ ᱠᱚᱥᱢᱮᱴᱤᱠ ᱨᱮᱱᱟᱜ ᱠᱨᱤᱢ ᱠᱚ ᱩᱰᱩᱠ ᱟᱠᱟᱱᱟ ᱡᱟᱦᱟᱸᱛᱮ ᱟᱵᱚ ᱟᱵᱚᱣᱟᱜ ᱦᱚᱲᱢᱚ ᱵᱚᱱ ᱯᱷᱟᱨᱪᱟ ᱭᱮᱫ ᱛᱟᱵᱚᱱᱟ